ᱟᱵᱚᱣᱟᱜ ᱯᱟᱹᱨᱥᱤᱠᱚ ᱡᱟᱦᱟᱸ ᱚᱞ ᱠᱩᱞ ᱦᱩᱭ ᱟᱠᱟᱱᱟ ᱚᱱᱟᱠᱚ ᱦᱚᱸ ᱡᱚᱛᱚ ᱠᱚᱞᱮᱡᱽ ᱠᱚᱨᱮ ᱤᱭᱟᱹ ᱠᱚᱨᱮ ᱡᱚᱛᱚ ᱤᱥᱠᱩᱞ ᱨᱮᱜᱮ ᱪᱟᱞᱟᱜ ᱠᱟᱱᱟ ᱛᱚᱵᱮ ᱠᱤᱪᱷᱩ ᱱᱚᱣᱟ ᱵᱷᱟᱨᱚᱛᱨᱮ ᱜᱚᱴᱟᱜᱮ ᱯᱨᱚᱪᱟᱨ ᱠᱟᱱᱟ ᱟᱨ ᱪᱟᱞᱟᱜᱠᱟᱱ ᱛᱟᱵᱚᱱ ᱜᱮᱭᱟ ᱛᱚᱵᱮ ᱱᱤᱛᱚᱜ ᱢᱟᱱᱮ ᱪᱮᱫᱤᱧ ᱢᱮᱱᱟ ᱥᱚᱢᱯᱩᱨᱱᱚᱫᱚ ᱟᱹᱣᱨᱤᱭᱟ ᱛᱟᱵᱚᱱᱟ ᱠᱤᱱᱛᱩ ᱚᱱᱠᱟᱫᱚ ᱪᱟᱞᱟᱣᱫᱚ ᱪᱟᱞᱟᱜᱠᱟᱱ ᱫᱤᱱᱟᱹᱢ ᱯᱩᱨᱟᱜᱮ ᱜᱚᱴᱟ ᱵᱷᱟᱨᱚᱛ ᱨᱮᱜᱮ ᱚᱱᱟᱫᱚ ᱡᱟᱛᱷᱮ ᱡᱮᱢᱚᱱ ᱨᱚᱲ ᱟᱵᱚᱣᱟᱜ ᱟᱲᱟᱝᱛᱮ ᱟᱵᱚᱣᱟᱜ ᱚᱞᱛᱮ ᱡᱟᱛᱷᱮ ᱦᱩᱭᱩᱜ ᱢᱟ ᱚᱱᱟᱜᱮ ᱤᱧᱫᱚᱧ ᱢᱮᱱᱟ